ᱢᱟᱱᱮ ᱡᱟᱦᱟᱸ ᱛᱤᱱᱟᱹᱜ ᱫᱩᱨᱵᱚᱞ ᱦᱚᱲ ᱩᱱᱠᱩ ᱫᱚ ᱵᱮᱭᱟᱢᱟᱠᱚ ᱵᱮᱭᱟᱢᱟᱠᱚ ᱩᱱᱠᱩ ᱡᱟᱦᱟᱸ ᱛᱤᱱᱟᱹᱜ ᱫᱩᱨᱵᱚᱞ ᱠᱚ ᱛᱟᱦᱮᱱᱟ ᱩᱱᱠᱩ ᱫᱚ ᱵᱮᱭᱟᱢᱟ ᱵᱚᱰᱤ ᱯᱷᱤᱴᱱᱮᱥ ᱞᱟᱹᱜᱤᱫ ᱟᱨ ᱵᱮᱭᱟᱢ ᱞᱮᱠᱷᱟᱱ ᱠᱚ ᱩᱱᱠᱩ ᱫᱚ ᱦᱚᱲᱢᱚ ᱨᱮ ᱫᱟᱲᱮ ᱵᱩᱡᱷᱟᱹᱜ ᱛᱟᱠᱚᱣᱟ ᱵᱚᱰᱤ ᱯᱷᱤᱴᱱᱮᱥᱚᱜᱼᱟ ᱠᱚ ᱵᱩᱡᱷᱟᱹᱣᱟ ᱟᱨ ᱵᱮᱥ ᱦᱚᱲ ᱵᱮᱭᱟᱢ ᱠᱷᱟᱱᱢᱟ ᱮᱠᱥᱟᱨᱥᱟᱭᱤᱡ ᱠᱷᱟᱱᱢᱟ ᱵᱚᱰᱤ ᱯᱷᱤᱴᱱᱮᱥ ᱦᱩᱭᱩᱜᱼᱟ ᱟᱨ ᱡᱟᱦᱟᱸ ᱛᱤᱱᱟᱹᱜ ᱫᱩᱨᱵᱚᱞ ᱩᱱᱠᱩ ᱫᱚ ᱵᱚᱰᱤ ᱯᱷᱮᱴᱱᱮᱥ ᱞᱮᱱ ᱮᱱᱟᱝ ᱵᱮᱭᱟᱢ ᱞᱮᱱ ᱮᱱᱟᱝ ᱵᱚᱰᱤ ᱯᱷᱤᱴᱱᱮᱥ ᱦᱩᱭᱩᱜ ᱛᱟᱠᱚᱣᱟ ᱪᱤᱠᱟᱹᱛᱮ ᱩᱱᱤᱢᱟᱭ ᱫᱩᱨᱵᱚᱞ ᱜᱮᱭᱟ ᱥᱮ ᱩᱱᱤ ᱫᱚ ᱵᱚᱰᱤ ᱯᱷᱤᱴᱱᱮᱥ ᱞᱮᱱ ᱮᱱᱟᱝ ᱜᱟᱱᱚᱜ ᱛᱟᱭᱟ ᱵᱚᱰᱤ ᱯᱷᱤᱴᱱᱮᱥ ᱮᱱᱟᱝ ᱚᱱᱟ ᱫᱚ ᱦᱩᱭᱩᱜᱼᱟ ᱟᱨ ᱚᱱᱟ ᱵᱮᱭᱟᱢ ᱞᱮᱠᱷᱟᱱ ᱫᱚᱢ ᱵᱚᱰᱤ ᱯᱷᱤᱴᱱᱮᱥ ᱦᱩᱭᱩᱜᱼᱟ ᱟᱨ ᱮᱠᱥᱟᱨᱥᱟᱭᱤᱡᱽ ᱨᱮᱭᱟᱜ ᱵᱚᱰᱤᱛᱮᱫ ᱦᱤᱡᱩᱜᱼᱟ ᱦᱚᱲᱢᱚ ᱨᱮ ᱫᱟᱲᱮ ᱦᱤᱡᱩᱜᱼᱟ ᱛᱟᱲᱟᱢ ᱨᱮᱭᱟᱜ ᱫᱟᱲᱮ ᱦᱤᱡᱩᱜᱼᱟ ᱟᱨ ᱡᱟᱦᱟᱱᱟᱜ ᱥᱟᱵ ᱨᱮᱭᱟᱜ ᱫᱟᱲᱮ ᱦᱤᱡᱩᱜᱼᱟ ᱟᱨ ᱡᱩᱫᱤ ᱵᱟᱢ ᱵᱮᱭᱟᱢᱟ ᱮᱱᱠᱷᱟᱱ ᱫᱚ ᱦᱚᱲᱢᱚ ᱨᱳᱜᱽ ᱟᱡᱟᱨᱛᱮ ᱛᱟᱦᱩᱭ ᱠᱷᱩᱵᱽᱨᱟᱹᱣ ᱢᱮᱭᱟ ᱛᱟᱦᱩᱭ ᱠᱷᱩᱵᱨᱟᱹᱣ ᱢᱮᱭᱟ ᱮᱱᱠᱷᱟᱱ ᱫᱚ ᱵᱟᱢ ᱪᱤᱠᱟᱹ ᱫᱟᱲᱮᱭᱟᱜᱼᱟ ᱚᱱᱟᱛᱮ ᱡᱟᱦᱟᱸ ᱛᱤᱱᱟᱹᱜ ᱫᱩᱨᱵᱚᱞᱮᱢ ᱵᱩᱡᱷᱟᱹᱣ ᱚᱱᱟ ᱫᱚ ᱵᱮᱭᱟᱢ ᱫᱚᱨᱠᱟᱨ ᱵᱮᱭᱟᱢ ᱞᱮᱠᱷᱟᱱ ᱵᱚᱰᱤ ᱯᱷᱤᱴᱱᱮᱥ ᱦᱩᱭᱩᱜᱼᱟ ᱵᱚᱰᱤ ᱯᱷᱤᱴᱱᱮᱥ ᱮᱱᱠᱷᱟᱱ ᱫᱚ ᱠᱮᱴᱮᱡ ᱮᱢ ᱵᱩᱡᱷᱟᱹᱣᱟ ᱡᱟᱦᱟᱸ ᱛᱤᱱᱟᱹᱜ ᱛᱟᱲᱟᱢ ᱦᱚᱸ ᱫᱟᱹᱲ ᱦᱚᱸ ᱫᱟᱲᱮᱭᱟᱜ ᱟᱢ ᱫᱟᱹᱲ ᱵᱟᱲᱟ ᱦᱚᱸ ᱟᱨ ᱠᱮᱴᱮᱡ ᱫᱷᱟᱨᱟᱢ ᱵᱩᱡᱷᱟᱹᱣᱟ ᱟᱨ ᱮᱱᱠᱷᱟᱱ ᱫᱚ ᱴᱷᱤᱠ ᱫᱷᱟᱨᱟᱢ ᱵᱩᱡᱷᱟᱹᱣᱟ ᱥᱮᱛᱟᱜ ᱮᱢ ᱤᱭᱟᱹᱭᱮᱱᱟ ᱮᱠᱥᱟᱨᱥᱟᱭᱤᱡᱽ ᱠᱮᱜ ᱟᱢ ᱵᱮᱭᱟᱢ ᱠᱮᱜ ᱟᱢ ᱠᱚᱲᱟ ᱦᱚᱲ ᱠᱷᱟᱱᱢᱟ ᱜᱚᱰᱟᱢ ᱚᱰᱳᱠᱮᱱᱟᱢ ᱵᱮᱭᱟᱢ ᱠᱮᱜ ᱟᱢ ᱮᱠᱥᱟᱨᱥᱟᱭᱤᱡᱽ ᱠᱮᱜ ᱟᱢ ᱵᱚᱰᱤ ᱯᱷᱤᱴᱱᱮᱥ ᱛᱟᱭᱚᱢ ᱫᱚ ᱦᱩᱭᱩᱜ ᱛᱟᱢᱟ